ᱯᱚᱱᱮᱨᱳᱭ ᱟᱜᱚᱥᱴ ᱫᱚ ᱥᱟᱫᱷᱤᱱᱚᱛᱟ ᱫᱤᱵᱚᱥ ᱪᱷᱟᱵᱤᱥᱮ ᱡᱟᱱᱩᱣᱟᱨᱤ ᱫᱚ ᱯᱨᱚᱡᱟᱛᱚᱱᱛᱨᱚ ᱫᱤᱵᱚᱥ ᱯᱚᱪᱤᱥᱮ ᱰᱤᱥᱮᱢᱵᱚᱨ ᱫᱚ ᱠᱟᱱᱟ ᱵᱚᱲᱚ ᱫᱤᱱ ᱟᱨ ᱵᱟᱭᱤᱥᱮ ᱰᱤᱥᱮᱢᱵᱚᱨ ᱫᱚ ᱯᱟᱹᱨᱥᱤ ᱢᱟᱦᱟ ᱟᱨ ᱛᱤᱨᱤᱥᱮ ᱡᱩᱱ ᱫᱚ ᱦᱩᱞ ᱢᱟᱦᱟ